ᱤᱧ ᱫᱚ ᱵᱟᱡᱟᱨ ᱛᱤᱧ ᱪᱟᱞᱟᱣ ᱞᱮᱱᱟ ᱵᱟᱡᱟᱨ ᱠᱷᱚᱱ ᱪᱷᱚᱴᱤ ᱠᱟᱯᱤᱧ ᱠᱤᱨᱤᱧ ᱟᱜᱩ ᱠᱮᱫᱟ ᱚᱱᱟ ᱠᱟᱯ ᱫᱚ ᱟᱹᱰᱤ ᱞᱟᱴᱩᱼᱞᱟᱴᱩ ᱜᱤᱧ ᱧᱟᱢ ᱠᱟᱜᱼᱟ ᱟᱨ ᱟᱹᱰᱤ ᱢᱚᱡᱽ ᱰᱤᱡᱟᱭᱤᱱ ᱟᱨ ᱪᱟ ᱠᱩᱡ ᱦᱚᱸ ᱟᱭᱢᱟᱼᱟᱭᱢᱟ ᱥᱟᱦᱚᱯᱚᱜᱼᱟ ᱟᱨ ᱩᱱᱤ ᱫᱚᱠᱟᱱ ᱫᱩᱧ ᱢᱮᱛᱟᱣ ᱠᱟ ᱫᱤᱧ ᱛᱟᱦᱮᱸᱜᱼᱟ ᱪᱷᱚ ᱢᱟᱥ ᱫᱚ ᱜᱮᱨᱮᱱᱴᱤ ᱪᱷᱚ ᱢᱟᱥ ᱫᱚ ᱢᱚᱫᱽᱫᱷᱮ ᱨᱮᱫᱚ ᱵᱟᱝ ᱨᱟᱯᱩᱛᱚᱜ ᱛᱟᱢᱟ ᱟᱨ ᱤᱧ ᱱᱚᱜᱼᱚᱭ ᱪᱷᱚ ᱢᱟᱥ ᱠᱷᱚᱱ ᱰᱷᱤᱨ ᱪᱟᱞᱟᱣᱮᱱ ᱛᱤᱧᱟᱹ ᱢᱤᱫ ᱵᱚᱪᱷᱚᱨ ᱦᱩᱭᱩᱜ ᱠᱟᱱᱟ ᱟᱭᱢᱟ ᱫᱤᱱ ᱪᱟᱞᱟᱣᱮᱱ ᱛᱤᱧᱟᱹ ᱟᱨ ᱱᱚᱜᱼᱚᱭ ᱮᱠᱷᱚᱱᱳ ᱜᱷᱟᱥᱟᱣ ᱥᱟᱯᱷᱟᱭ ᱨᱮᱦᱚᱸ ᱟ ᱰᱤ ᱢᱚᱡᱽ ᱪᱚᱠᱼᱪᱚᱠ ᱜᱮ ᱥᱟᱯᱟᱜᱼᱟ ᱟᱨ ᱯᱮᱲᱟ ᱠᱚᱠᱚ ᱧᱮᱞ ᱞᱮᱠᱷᱟᱡ ᱠᱚ ᱢᱮᱱᱟ ᱚᱠᱟ ᱠᱷᱚᱡ ᱮᱢ ᱦᱟᱛᱟᱣ ᱟᱹᱜᱩᱣ ᱠᱟᱫᱟ ᱟᱹᱰᱤ ᱢᱚᱡᱽ ᱧᱮᱞᱚᱜ ᱠᱟᱱ ᱛᱟᱢᱟ